ᱦᱚᱲᱟᱜ ᱫᱚ ᱟᱹᱰᱤ ᱩᱛᱟᱹᱨ ᱟᱸᱫᱷᱟ ᱯᱟᱹᱛᱭᱟᱹᱣ ᱢᱮᱱᱟᱜᱼᱟ ᱚᱱᱟ ᱟᱸᱫᱷᱟ ᱯᱟᱹᱛᱭᱟᱹᱣ ᱠᱟᱨᱚᱱ ᱛᱮ ᱱᱚᱣᱟ ᱫᱚ ᱟᱞᱮ ᱫᱚ ᱤᱥᱟᱹᱭ ᱫᱷᱚᱨᱚᱢ ᱥᱮᱫ ᱞᱮ ᱛᱟᱲᱟᱢ ᱠᱮᱫᱟ ᱟᱸᱫᱷᱟ ᱯᱟᱹᱛᱭᱟᱹᱣ ᱠᱚ ᱡᱟᱦᱟᱸᱭ ᱠᱚ ᱯᱟᱹᱛᱭᱟᱹᱣᱟᱜ ᱠᱟᱱᱟ ᱩᱱᱠᱩ ᱫᱚ ᱮᱠᱷᱚᱱᱚ ᱚᱱᱟ ᱨᱮᱜᱮ ᱢᱮᱱᱟᱜ ᱠᱚᱣᱟ ᱟᱨ ᱱᱚᱣᱟ ᱢᱟᱨᱥᱟᱞ ᱥᱮ ᱡᱟᱦᱟᱱᱟᱜ ᱵᱟᱰᱟᱭ ᱢᱚᱡᱽ ᱛᱮ ᱥᱟᱯᱲᱟᱣ ᱵᱟᱰᱟᱭ ᱵᱟᱝ ᱵᱟᱹᱱᱩᱜᱼᱟ ᱟᱵᱚᱣᱟᱜ ᱵᱤᱫᱤᱱ ᱦᱚᱨᱟ ᱨᱮ ᱚᱱᱟ ᱞᱮᱠᱟᱛᱮ ᱱᱚᱣᱟᱴᱟᱜ ᱫᱚ ᱚᱱᱛᱮ ᱞᱮ ᱛᱟᱲᱟᱢ ᱟᱠᱟᱫᱟ ᱟᱨ ᱟᱹᱰᱤ ᱱᱟᱯᱟᱭ ᱜᱮᱭᱟ ᱥᱮ ᱥᱟᱯᱟ ᱜᱮᱭᱟ ᱵᱟᱰᱟᱭ ᱞᱮᱠᱷᱟᱱ ᱚᱞ ᱵᱤᱞ ᱡᱚᱛᱚ ᱨᱮᱭᱟᱜ ᱢᱮᱱᱟᱜ ᱟᱠᱟᱜᱼᱟ ᱥᱟᱱᱟᱢ ᱠᱟᱛᱷᱟ ᱟᱨ ᱡᱟᱦᱟᱱᱟᱜ ᱠᱚ ᱮᱱᱛᱮᱫ ᱯᱟᱞᱟᱣ ᱦᱩᱭᱩᱜᱼᱟ ᱚᱱᱟ ᱠᱚᱫᱚ ᱯᱟᱞᱟᱣ ᱜᱮ ᱦᱩᱭᱩᱜᱼᱟ ᱡᱟᱦᱟᱱᱟᱜ ᱜᱮ ᱡᱚᱛᱚ ᱜᱮ ᱱᱚᱣᱟ ᱠᱚ ᱱᱤᱭᱮ ᱜᱮ ᱮᱠᱷᱚᱱ ᱫᱚ ᱢᱮᱱᱟᱜ ᱞᱮᱭᱟ ᱟᱨ ᱢᱚᱡᱽ ᱜᱮ ᱢᱮᱱᱟᱜ ᱞᱮᱭᱟ ᱛᱚᱵᱮ ᱦᱮᱸ ᱱᱚᱣᱟ ᱤᱥᱟᱹᱭ ᱫᱷᱚᱨᱚᱢ ᱛᱟᱲᱟᱢ ᱛᱮᱫᱚ ᱱᱩᱠᱩ ᱵᱤᱫᱤᱱ ᱦᱚᱲ ᱫᱚ ᱵᱚᱞᱮ ᱮᱠᱟᱞ ᱠᱚ ᱵᱷᱟᱜᱩᱱ ᱜᱮᱠᱚ ᱠᱩᱥᱤᱭᱟᱜᱼᱟ ᱚᱱᱟ ᱮᱴᱠᱮᱴᱚᱬᱮ ᱨᱮᱜᱮ ᱛᱟᱦᱮᱱ ᱦᱩᱭᱩᱜ ᱠᱟᱱ ᱛᱟᱞᱮᱭᱟ ᱡᱟᱦᱟᱱᱟᱜ ᱨᱮ ᱟᱞᱮ ᱠᱚ ᱵᱟᱠᱚ ᱢᱮᱥᱟ ᱞᱮᱭᱟ ᱥᱮ ᱵᱟᱠᱚ ᱜᱟᱛᱮ ᱞᱮᱭᱟ ᱵᱟᱠᱚ ᱤᱭᱟᱹ ᱞᱮᱭᱟ ᱯᱟᱹᱦᱤᱞ ᱯᱟᱹᱦᱤᱞ ᱫᱚ ᱫᱟᱜ ᱦᱚᱸ ᱵᱟᱠᱚ ᱞᱩ ᱚᱪᱚᱣᱟᱜ ᱠᱟᱱ ᱛᱟᱦᱮᱱᱟ ᱥᱮ ᱡᱟᱦᱟᱱᱟᱜ ᱥᱮᱸᱜᱮᱞ ᱦᱚᱸ ᱵᱟᱠᱚ ᱮᱢᱚᱜ ᱠᱟᱱ ᱛᱟᱦᱮᱱᱟ ᱱᱮᱛᱟᱨ ᱫᱚ ᱟᱥᱛᱮ ᱟᱥᱛᱮ ᱥᱟᱱᱟᱢ ᱠᱚ ᱵᱩᱡᱷᱟᱹᱣ ᱧᱟᱢ ᱠᱮᱫ ᱛᱮ ᱛᱷᱚᱲᱟ ᱛᱷᱚᱲᱟ ᱱᱤᱛᱚᱜ ᱫᱚ ᱥᱟᱱᱟᱢ ᱜᱮ ᱢᱮᱥᱟ ᱜᱮ ᱢᱮᱱᱟᱜ ᱞᱮᱭᱟ ᱱᱚᱣᱟ ᱠᱚᱜᱮ ᱱᱚᱣᱟ ᱫᱷᱚᱨᱚᱢ ᱨᱮᱭᱟᱜ ᱫᱚ ᱱᱤᱭᱟᱹ ᱠᱚᱜᱮ